ᱢᱟᱨᱟᱝ ᱪᱟᱥ ᱵᱮᱯᱟᱨᱤᱭᱟᱹ ᱫᱚ ᱢᱟᱨᱟᱝ ᱴᱚᱴᱷᱟ ᱨᱮ ᱥᱮ ᱵᱟᱹᱲᱛᱤ ᱡᱤᱱᱤᱥ ᱛᱟᱭ ᱚᱰᱳᱠᱚᱜ ᱠᱷᱟᱱ ᱫᱚ ᱠᱚᱢ ᱫᱟᱢᱛᱮ ᱟᱹᱠᱷᱨᱤᱧᱟᱭ ᱟᱨ ᱦᱩᱰᱤᱧ ᱵᱮᱯᱟᱨᱤᱭᱟᱹ ᱫᱚ ᱦᱩᱰᱤᱧ ᱡᱟᱭᱜᱟ ᱨᱮ ᱪᱟᱥ ᱠᱟᱛᱮᱫ ᱠᱚᱢ ᱠᱚᱢ ᱥᱟᱢᱟᱱ ᱚᱰᱳᱠᱚᱜ ᱠᱷᱟᱱ ᱛᱟᱭ ᱠᱚᱢ ᱫᱟᱢᱛᱮ ᱡᱩᱫᱤ ᱟᱹᱠᱷᱨᱤᱧᱟᱭ ᱮᱱᱠᱷᱟᱱ ᱟᱨ ᱩᱱᱤᱢᱟᱭ ᱜᱷᱟᱴᱟᱜᱼᱟ ᱚᱱᱟ ᱠᱷᱟᱹᱛᱤᱨᱛᱮ ᱢᱟᱨᱟᱝ ᱪᱟᱥ ᱵᱮᱯᱟᱨᱤᱭᱟᱹ ᱫᱚ ᱦᱩᱰᱤᱧ ᱦᱩᱰᱤᱧ ᱪᱟᱥ ᱵᱮᱯᱟᱨᱤᱭᱟᱹ ᱠᱚ ᱮᱥᱮᱨ ᱟᱠᱟᱫ ᱠᱚᱣᱟᱭ